ᱤᱛᱩᱱ ᱟᱥᱲᱟ ᱩᱛᱱᱟᱹᱣ ᱞᱟᱹᱜᱤᱫ ᱤᱧ ᱠᱤᱪᱷᱩ ᱪᱮᱞᱮᱧᱡᱽ ᱥᱟᱢᱟᱝ ᱨᱤᱧ ᱫᱟᱯᱨᱟᱢ ᱟᱠᱟᱱᱟ ᱡᱮᱞᱮᱠᱟ ᱠᱤᱪᱷᱩ ᱜᱟᱶᱛᱟ ᱤᱛᱩᱱ ᱟᱥᱲᱟ ᱩᱛᱱᱟᱹᱣ ᱜᱚᱲᱚᱼᱜᱚᱯᱚᱲᱚ ᱵᱟᱝ ᱠᱤᱪᱷᱩ ᱠᱤᱪᱷᱩ ᱡᱟᱭᱜᱟ ᱨᱮᱫᱚ ᱜᱤᱫᱽᱨᱟᱹ ᱠᱚ ᱱᱤᱭᱮ ᱤᱛᱩᱱ ᱟᱥᱲᱟᱨᱮ ᱦᱮᱡ ᱞᱟᱹᱜᱤᱫ ᱤᱪᱪᱷᱟᱹ ᱵᱟᱹᱱᱩᱜ ᱛᱟᱠᱚᱣᱟ ᱟᱨ ᱢᱤᱫᱴᱮᱱ ᱫᱚ ᱦᱩᱭᱩᱜ ᱠᱟᱱᱟ ᱯᱩᱛᱷᱤ ᱟᱨ ᱯᱚᱛᱚᱵ ᱨᱮᱭᱟᱜ ᱚᱵᱷᱟᱵ